ᱢᱚᱬᱮ ᱜᱚᱴᱮᱡ ᱫᱤᱥᱟᱹ ᱫᱚᱦᱚ ᱨᱮᱭᱟᱜ ᱢᱟᱦᱟ ᱫᱚ ᱦᱩᱭᱩᱜ ᱠᱟᱱᱟ ᱱᱚᱭᱮᱭ ᱟᱜᱚᱥᱴ ᱵᱤᱥᱥᱚ ᱟᱹᱫᱤᱵᱟᱹᱥᱤ ᱢᱟᱦᱟ ᱟᱨ ᱯᱚᱱᱮᱨᱚᱭ ᱟᱜᱚᱥᱴ ᱥᱟᱫᱷᱤᱱᱚᱛᱟ ᱢᱟᱦᱟ ᱟᱨ ᱛᱤᱨᱤᱥᱮ ᱡᱩᱱ ᱦᱩᱞ ᱢᱟᱦᱟ ᱟᱨ ᱯᱟᱪᱮᱭ ᱥᱮᱯᱴᱮᱢᱵᱚᱨ ᱥᱤᱠᱷᱚᱠ ᱢᱟᱦᱟ ᱟᱨ ᱪᱷᱟᱵᱤᱥᱮ ᱡᱟᱱᱩᱭᱟᱨᱤ ᱱᱮᱛᱟᱡᱤᱭᱟᱜ ᱡᱟᱱᱟᱢ ᱢᱟᱦᱟ ᱦᱩᱭᱩᱜ ᱠᱟᱱᱟ